ᱟᱢᱟᱜ ᱠᱚᱞᱮᱡᱽ ᱤᱫᱤ ᱠᱟᱛᱮ ᱞᱟᱹᱭ ᱟᱸᱡᱚᱢ ᱵᱚᱱ ᱢᱮ ᱤᱧᱟᱹᱜ ᱠᱚᱞᱮᱡᱽ ᱨᱮᱱᱟᱜ ᱡᱟᱭᱜᱟ ᱨᱮᱭᱟᱜ ᱧᱩᱛᱩᱢ ᱫᱚ ᱦᱩᱭᱩᱜ ᱠᱟᱱᱟ ᱡᱤᱛᱩᱥᱩᱞ ᱟᱨ ᱠᱚᱞᱮᱡᱽ ᱨᱮᱱᱟᱜ ᱧᱩᱛᱩᱢ ᱦᱩᱭᱩᱜ ᱠᱟᱱᱟ ᱥᱟᱹᱫᱷᱩ ᱨᱟᱢᱪᱟᱸᱫᱽ ᱢᱩᱨᱢᱩ ᱭᱩᱱᱤᱵᱷᱟᱨᱥᱤᱴᱤ ᱚᱯᱷ ᱡᱷᱟᱲᱜᱨᱟᱢ ᱟᱨ ᱚᱸᱰᱮ ᱫᱚ ᱤᱧ ᱱᱤᱭᱟᱹ ᱫᱷᱟᱣ ᱯᱩᱭᱞᱩᱧ ᱮᱹᱰᱢᱤᱥᱚᱱ ᱟᱠᱟᱱᱟ ᱟᱨ ᱚᱸᱰᱮ ᱫᱚ ᱟᱹᱰᱤ ᱟᱭᱢᱟ ᱜᱮᱞᱮ ᱯᱟᱹᱴᱷᱩᱣᱟᱹ ᱠᱚ ᱢᱮᱱᱟᱜ ᱞᱮᱭᱟ ᱥᱟᱶ ᱛᱮ ᱢᱟᱪᱮᱫ ᱠᱚ ᱦᱚᱸ ᱢᱮᱱᱟᱜ ᱠᱚᱣᱟ ᱟᱨ ᱟᱞᱮ ᱫᱚ ᱦᱚᱥᱴᱮᱞ ᱨᱮᱫᱚ ᱵᱟᱞᱮ ᱛᱟᱦᱮᱱᱟ ᱚᱲᱟᱜ ᱠᱷᱚᱱ ᱜᱮᱞᱮ ᱟᱥᱟᱡᱟᱭᱟ ᱟᱨ ᱠᱚᱞᱮᱡᱽ ᱨᱮ ᱢᱮᱱᱟᱜᱼᱟ ᱠᱮᱱᱴᱤᱱ ᱢᱮᱱᱟᱜᱼᱟ ᱥᱟᱶ ᱨᱮ ᱠᱚᱞᱮᱡᱽ ᱫᱷᱟᱨᱮ ᱫᱷᱟᱨᱮ ᱛᱮ ᱫᱟᱨᱮ ᱠᱚ ᱢᱮᱱᱟᱜᱼᱟ ᱜᱟᱨᱰᱮᱱ ᱠᱚ ᱢᱮᱱᱟᱜᱼᱟ ᱯᱟᱨᱠ ᱠᱚ ᱢᱮᱱᱟᱜᱼᱟ ᱤᱱᱟᱹ ᱠᱚ ᱜᱮ